ᱡᱤᱭᱟᱹᱞᱤᱠᱚ ᱞᱟᱹᱜᱤᱫ ᱛᱮ ᱜᱷᱟᱸᱥᱜᱮ ᱫᱚᱨᱠᱟᱨᱟ ᱠᱟᱨᱚᱱ ᱜᱷᱟᱸᱥᱫᱚ ᱡᱚᱢᱟᱭ ᱢᱚᱸᱡᱽ ᱛᱮᱜᱮ ᱦᱚᱡᱚᱢᱚᱜ ᱛᱟᱭᱟ ᱟᱨ ᱯᱞᱟᱥᱴᱤᱠᱮ ᱡᱚᱢ ᱞᱮᱠᱷᱟᱱ ᱫᱚ ᱵᱟᱝ ᱦᱚᱡᱚᱢᱚᱜ ᱛᱟᱭᱟ ᱟᱨ ᱯᱞᱟᱥᱴᱤᱠ ᱫᱚ ᱟᱹᱛᱷᱣᱲᱤ ᱜᱮᱫᱚ ᱵᱟᱵᱚ ᱜᱤᱰᱤᱭᱟ ᱯᱞᱟᱥᱴᱤᱠ ᱡᱚᱢᱠᱟᱛᱮᱫ ᱟᱭᱢᱟ ᱨᱚᱠᱚᱢ ᱚᱥᱩᱵᱤᱫᱷᱟ ᱦᱳᱭ ᱫᱟᱲᱮᱭᱟᱜ ᱛᱟᱭᱟ ᱡᱮᱢᱚᱱ ᱞᱟᱡ ᱠᱚ ᱯᱷᱩᱞᱟᱹᱜ ᱛᱟᱭᱟ ᱵᱟᱝ ᱦᱚᱡᱚᱢᱚᱜ ᱛᱟᱭᱟ ᱟᱨ ᱱᱚᱝᱨᱟ ᱫᱟᱜ ᱠᱚᱦᱚᱸ ᱧᱩᱞᱮᱠᱷᱟᱱ ᱟᱭᱢᱟᱨᱚᱠᱚᱢ ᱨᱳᱜᱽᱦᱚᱸ ᱦᱳᱭᱫᱟᱲᱮᱭᱟᱜ ᱛᱟᱭᱟ ᱚᱱᱟᱛᱮ ᱟᱵᱚ ᱡᱟᱛᱮ ᱫᱟᱜᱠᱩᱵᱩ ᱵᱟᱵᱩ ᱱᱚᱝᱨᱟᱭ ᱯᱞᱟᱥᱴᱤᱠᱠᱚ ᱟᱹᱛᱷᱣᱲᱤᱜᱤ ᱵᱟᱵᱚ ᱜᱤᱰᱤᱭ ᱚᱱᱟᱨᱮ ᱢᱤᱫ ᱴᱮᱡ ᱥᱚᱛᱚᱨᱠᱚ ᱛᱟᱦᱮᱸ ᱦᱳᱭᱳᱜ ᱛᱟᱵᱚᱱᱟ ᱡᱟᱛᱮ ᱟᱵᱚᱨᱮᱱ ᱡᱤᱭᱟᱹᱞᱤᱠᱚ ᱥᱟᱱᱟᱢᱜᱮ ᱡᱮᱱᱚ ᱢᱚᱸᱡᱽ ᱠᱚ ᱛᱟᱦᱮᱱ ᱟᱨ ᱱᱟᱯᱟᱭᱜᱮᱠᱚ ᱛᱟᱦᱮᱱ ᱛᱟᱵᱚᱱᱟ